ᱦᱮᱞᱳ ᱡᱚᱦᱟᱨ ᱜᱮ ᱟᱢ ᱟᱹᱞᱤᱧ ᱫᱚ ᱦᱟᱸᱜ ᱥᱚᱢᱟᱡᱽ ᱥᱮᱵᱚᱠ ᱠᱟᱱᱟᱞᱤᱧ ᱟᱹᱵᱤᱱ ᱠᱤ ᱥᱮ ᱪᱟᱥᱼᱵᱟᱥ ᱜᱮᱭᱟ ᱚ ᱦᱚᱸ ᱟᱫᱚ ᱪᱟᱥᱼᱵᱟᱥ ᱫᱚ ᱪᱮᱫ ᱠᱚᱯᱮ ᱪᱟᱥᱟ ᱚ ᱚ ᱦᱚᱸ ᱟᱫᱚ ᱛᱤᱱᱟᱹᱜ ᱜᱟᱱ ᱯᱮ ᱪᱟᱥ ᱠᱟᱱᱟ ᱦᱟᱸᱜ ᱛᱤᱱᱟᱹᱜ ᱵᱤᱜᱷᱟᱹ ᱜᱟᱱ ᱚ ᱟᱨ ᱫᱟᱜ ᱠᱚᱨᱮᱱᱟᱜ ᱵᱮᱵᱚᱥᱛᱷᱟ ᱫᱚ ᱚᱻ ᱱᱚᱝᱠᱟ ᱥᱚᱨᱠᱟᱨ ᱥᱮᱫ ᱠᱷᱚᱱᱟᱜ ᱥᱩᱵᱤᱫᱷᱟ ᱠᱚᱫᱚ ᱡᱟᱦᱟᱱᱟᱜ ᱫᱟᱜ ᱠᱚᱨᱮᱱᱟᱜ ᱵᱮᱵᱚᱥᱛᱷᱟ ᱚᱻ ᱟᱨ ᱱᱚᱝᱠᱟ ᱤᱭᱟᱹ ᱠᱚᱫᱚ ᱱᱮᱛᱟᱨ ᱪᱮᱫ ᱞᱮᱠᱟ ᱢᱮᱱᱟᱜᱼᱟ ᱫᱟᱢ ᱠᱚ ᱚ ᱦᱚᱸ ᱚ ᱢᱟᱱᱮ ᱯᱷᱟᱭᱫᱟ ᱫᱚ ᱦᱩᱭᱩᱜ ᱠᱟᱱ ᱜᱮᱭᱟ ᱟᱨ ᱥᱩᱱᱩᱢ ᱱᱚᱝᱠᱟ ᱪᱮᱫ ᱠᱚ ᱢᱮᱱᱟ ᱪᱟᱥᱼᱵᱟᱥ ᱥᱩᱢᱩᱱ ᱜᱮᱥᱮ ᱟᱨᱚ ᱡᱟᱦᱟᱱᱤᱡ ᱠᱚᱯᱮ ᱟᱹᱥᱩᱞ ᱟᱠᱟᱫ ᱠᱚᱣᱟ ᱚ ᱦᱚᱸ ᱟᱨ ᱱᱚᱣᱟ ᱥᱚᱵᱽᱡᱤ ᱠᱚᱫᱚ ᱱᱚᱝᱠᱟ ᱜᱳᱨᱟ ᱠᱚᱠᱚ ᱦᱤᱡᱩᱜ ᱟᱥᱮ ᱱᱚᱝᱠᱟ ᱵᱟᱡᱟᱨ ᱥᱮᱫ ᱟᱯᱮ ᱜᱮᱯᱮ ᱤᱫᱤᱭᱟ ᱟᱨ ᱱᱚᱝᱠᱟ ᱢᱟᱱᱮ ᱪᱮᱫ ᱟᱯᱮ ᱥᱩᱢᱩᱱ ᱜᱮᱯᱮ ᱪᱟᱥ ᱟᱠᱟᱫ ᱥᱮ ᱱᱚᱝᱠᱟ ᱜᱳᱴᱟ ᱟᱹᱛᱩ ᱦᱚᱸ ᱜᱮᱯᱮ ᱪᱟᱥᱟ ᱱᱚᱝᱠᱟ ᱵᱟᱨᱚ ᱢᱟᱥ ᱯᱮ ᱪᱟᱥ ᱟᱥᱮ ᱱᱚᱝᱠᱟ ᱤᱭᱟᱹ ᱢᱤᱫ ᱢᱟᱱᱮ ᱥᱮᱨᱢᱟ ᱨᱮ ᱢᱤᱫ ᱫᱷᱟᱣ ᱜᱮᱯᱮ ᱪᱟᱥᱟ ᱚᱻ ᱚ ᱦᱚᱸ ᱦᱮᱸ ᱦᱩᱲᱩ ᱠᱚ ᱮᱱᱠᱷᱟᱱ ᱵᱟᱨ ᱫᱷᱟᱣ ᱜᱮᱯᱮ ᱪᱟᱥ ᱵᱟᱨ ᱫᱷᱟᱣ ᱯᱮ ᱪᱟᱥᱟ ᱟᱨ ᱱᱚᱝᱠᱟ ᱪᱮᱫ ᱢᱟᱱᱮ ᱪᱮᱫ ᱠᱚ ᱢᱮᱱᱟ ᱥᱟᱨ ᱥᱟᱨᱛᱮ ᱱᱚᱝᱠᱟ ᱠᱷᱚᱛ ᱪᱮᱫ ᱯᱮ ᱞᱟᱜᱟᱣᱟ ᱚᱻ ᱦᱮᱸ ᱚᱱᱟ ᱫᱚ ᱠᱷᱚᱛ ᱫᱟᱜ ᱫᱚ ᱟᱨᱚ ᱠᱟᱹᱴᱤᱡ ᱰᱷᱮᱨ ᱫᱷᱟᱨᱟ ᱦᱩᱭᱩᱜᱼᱟ ᱟᱨ ᱱᱟᱯᱟᱭ ᱦᱮᱸ ᱦᱳᱭ ᱛᱚ